ᱥᱟᱱᱛᱟᱲᱤ ᱯᱟᱹᱨᱥᱤ ᱩᱛᱱᱟᱹᱣ ᱨᱮ ᱟᱢᱟᱜ ᱫᱤᱥ ᱦᱩᱫᱤᱥ ᱥᱚᱫᱚᱨ ᱢᱮ ᱥᱟᱱᱛᱟᱲᱤ ᱯᱟᱹᱨᱥᱤ ᱩᱛᱱᱟᱹᱣ ᱞᱟᱹᱜᱤᱫ ᱟᱵᱚᱣᱟᱜ ᱥᱟᱶᱛᱟᱨᱮ ᱡᱮᱢᱚᱱ ᱟᱵᱚᱣᱟᱜ ᱯᱟᱹᱨᱥᱤ ᱚᱞᱪᱤᱠᱤ ᱚᱞᱪᱤᱠᱤ ᱦᱚᱸ ᱢᱟᱲᱟᱝ ᱨᱮ ᱚᱱᱟ ᱪᱮᱫ ᱦᱩᱭᱩᱜ ᱛᱟᱵᱚᱱᱟ ᱥᱮ ᱚᱱᱟᱨᱮ ᱥᱤᱠᱠᱷᱟ ᱦᱟᱛᱟᱣ ᱦᱩᱭᱩᱜ ᱛᱟᱵᱚᱱᱟ ᱥᱮ ᱚᱞᱪᱤᱠᱤ ᱛᱮ ᱟᱵᱚᱣᱟᱜ ᱥᱠᱩᱞ ᱠᱚᱨᱮ ᱯᱟᱲᱦᱟᱜ ᱦᱩᱭᱩᱜ ᱛᱟᱵᱚᱱᱟ ᱟᱵᱚᱣᱟᱜ ᱵᱟᱥᱟ ᱛᱮ ᱟᱵᱚᱣᱟᱜ ᱡᱮᱢᱚᱱ ᱢᱚᱸᱡᱽ ᱛᱮᱵᱚᱱ ᱨᱚᱲ ᱫᱟᱲᱮᱜ ᱡᱮᱢᱚᱱ ᱢᱚᱸᱡᱽ ᱛᱮᱵᱚᱱ ᱵᱩᱡᱷᱟᱹᱣ ᱫᱟᱲᱮᱜ ᱟᱨ ᱡᱮᱢᱚᱱ ᱟᱵᱚᱣᱟᱜ ᱦᱚᱸ ᱟᱵᱚᱣᱟᱜ ᱢᱤᱜᱴᱮᱱ ᱵᱷᱟᱥᱟ ᱢᱮᱱᱟᱜᱼᱟ ᱢᱮᱱᱛᱮ ᱟᱵᱚᱣᱟᱜ ᱦᱚᱸ ᱢᱤᱜᱴᱮᱜ ᱟᱵᱚᱣᱟᱜ ᱡᱮᱢᱚᱱ ᱨᱚᱲ ᱞᱟᱸᱫᱟ ᱢᱮᱱᱟᱜᱼᱟ ᱟᱲᱟᱝ ᱢᱮᱱᱟᱜᱼᱟ ᱢᱮᱱᱛᱮ ᱚᱱᱟ ᱠᱚ ᱡᱮᱢᱚᱱ ᱮᱴᱟᱜ ᱦᱚᱲ ᱦᱚᱸᱠᱚ ᱵᱩᱡᱷᱟᱹᱣ ᱫᱟᱲᱮᱜ ᱟᱨ ᱡᱟᱦᱟᱸᱭ ᱡᱮᱢᱚᱱ ᱱᱤᱛᱚᱜ ᱧᱮᱞᱚᱜᱚᱜ ᱠᱟᱱᱟ ᱡᱟᱦᱟᱸᱭ ᱴᱚᱞᱟ ᱠᱷᱚᱱ ᱵᱟᱦᱨᱮᱜ ᱠᱟᱱᱟ ᱠᱚ ᱡᱟᱦᱟᱸᱭ ᱴᱟᱣᱩᱱ ᱥᱮᱫ ᱠᱚ ᱞᱟᱣᱮᱨᱚᱜ ᱠᱟᱱᱟ ᱴᱟᱣᱩᱱ ᱥᱮᱫ ᱠᱚ ᱴᱷᱟᱸᱣᱚᱜ ᱠᱟᱱᱟ ᱩᱝᱠᱩ ᱫᱚ ᱧᱮᱞᱚᱜᱚᱜ ᱠᱟᱱᱟ ᱱᱤᱛᱚᱜ ᱫᱤᱱ ᱨᱮ ᱟᱭᱢᱟ ᱦᱚᱲ ᱫᱚ ᱟᱭᱢᱟ ᱱᱚᱝᱠᱟᱱ ᱦᱚᱲ ᱦᱚᱸ ᱢᱮᱱᱟᱜ ᱠᱚᱣᱟ ᱡᱟᱦᱟᱸᱭ ᱫᱚ ᱥᱟᱱᱛᱟᱲ ᱥᱟᱱᱛᱟᱲ ᱠᱟᱱᱟ ᱠᱚ ᱢᱮᱱᱠᱷᱟᱱ ᱜᱤᱫᱽᱨᱟᱹ ᱫᱚ ᱥᱟᱱᱛᱟᱲᱤ ᱛᱮᱫᱚ ᱵᱟᱠᱚ ᱨᱚᱲ ᱪᱚᱭᱮᱫ ᱠᱚᱣᱟ ᱟᱨ ᱱᱩᱝᱠᱩ ᱫᱚ ᱚᱝᱠᱟᱛᱮ ᱟᱠᱚᱣᱟᱜ ᱯᱟᱹᱨᱥᱤ ᱫᱚ ᱠᱚ ᱦᱤᱲᱤᱧᱮᱫ ᱠᱟᱱᱟ ᱟᱨ ᱥᱟᱱᱛᱟᱲᱤ ᱫᱚ ᱵᱟᱠᱚ ᱫᱩᱞᱟᱹᱲᱟᱜ ᱠᱟᱱᱟ ᱥᱮ ᱵᱟᱠᱚ ᱥᱤᱵᱤᱞᱟᱜ ᱠᱟᱱᱟ ᱟᱨ ᱥᱟᱱᱛᱟᱲᱤ ᱯᱟᱹᱨᱥᱤ ᱨᱮ ᱱᱚᱝᱠᱟᱱ ᱱᱚᱝᱠᱟᱱ ᱥᱤᱵᱤᱞ ᱢᱮᱱᱟᱜᱼᱟ ᱡᱮᱢᱚᱱ ᱮᱴᱟᱜ ᱮᱴᱟᱜ ᱯᱟᱹᱨᱥᱤ ᱚᱝᱠᱟ ᱫᱚ ᱥᱤᱵᱤᱞ ᱫᱚ ᱵᱟᱱᱩᱜᱼᱟ ᱟᱵᱚ ᱫᱚ ᱥᱟᱱᱛᱟᱲ ᱠᱟᱱ ᱛᱮᱵᱚᱱ ᱥᱟᱱᱛᱟᱲ ᱡᱟᱦᱟᱸᱭ ᱨᱚᱲᱟ ᱩᱱᱤ ᱥᱟᱱᱛᱟᱲ ᱨᱮᱭᱟᱜ ᱥᱤᱵᱤᱞ ᱵᱚᱱ ᱵᱩᱡᱷᱟᱹᱣ ᱫᱟᱲᱮᱭᱟᱜᱼᱟ ᱪᱮᱫ ᱞᱮᱠᱟ ᱥᱤᱵᱤᱞ ᱢᱮᱱᱟᱜᱼᱟ ᱢᱮᱱᱛᱮ ᱥᱟᱱᱛᱟᱲ ᱵᱷᱟᱥᱟ ᱨᱮ ᱟᱫᱚ ᱱᱚᱶᱟ ᱤᱭᱟᱹᱛᱮ ᱟᱵᱚ ᱫᱚ ᱟᱵᱚᱣᱟᱜ ᱥᱟᱱᱛᱟᱲ ᱥᱟᱱᱛᱟᱲ ᱥᱟᱱᱛᱟᱲᱤ ᱯᱟᱹᱨᱥᱤ ᱫᱚᱦᱚᱭ ᱞᱟᱹᱜᱤᱫ ᱟᱵᱚ ᱫᱚ ᱚᱞᱪᱤᱠᱤ ᱦᱚᱸ ᱥᱮᱬᱟᱭ ᱦᱩᱭᱩᱜ ᱛᱟᱵᱚᱱᱟ ᱚᱞᱪᱤᱠᱤ ᱛᱮ ᱪᱮᱫ ᱠᱟᱛᱮ ᱥᱮ ᱟᱨ ᱦᱚᱸ ᱱᱚᱝᱟ ᱠᱟᱛᱮ ᱟᱵᱚ ᱛᱤᱱᱟᱹᱜ ᱵᱚᱱ ᱨᱟᱠᱟᱵ ᱤᱫᱤᱜᱼᱟ ᱟᱵᱚ ᱨᱮᱱ ᱛᱟᱭᱚᱢ ᱯᱤᱲᱦᱤ ᱠᱚ ᱱᱚᱝᱠᱟ ᱜᱮ ᱟᱵᱚ ᱵᱚᱱ ᱚᱨ ᱨᱟᱠᱟᱵ ᱫᱟᱲᱮᱭᱟᱠᱚᱣᱟ ᱟᱫᱚ ᱟᱵᱚ ᱡᱩᱫᱤ ᱥᱤᱠᱱᱟᱹᱛ ᱵᱟᱵᱚᱱ ᱦᱟᱛᱟᱣ ᱞᱮᱠᱷᱟᱱ ᱢᱚᱸᱡᱽ ᱛᱮ ᱟᱵᱚ ᱨᱮᱱ ᱛᱟᱭᱚᱢ ᱯᱤᱲᱦᱤ ᱦᱚᱸ ᱟᱵᱚ ᱞᱮᱠᱟ ᱜᱮ ᱥᱮ ᱟᱵᱚ ᱠᱷᱚᱱ ᱛᱟᱭᱚᱢ ᱦᱚᱸᱠᱚ ᱦᱩᱭ ᱫᱟᱲᱮᱭᱟᱜᱼᱟ ᱟᱫᱚ ᱚᱱᱟ ᱤᱭᱟᱹᱛᱮ ᱟᱵᱚ ᱡᱮᱢᱚᱱ ᱡᱮᱢᱚᱱ ᱵᱚᱱ ᱥᱤᱠᱱᱟᱹᱛᱚᱜᱼᱟ ᱚᱱᱟ ᱠᱷᱚᱱ ᱟᱵᱚᱨᱮᱱ ᱜᱤᱫᱽᱨᱟᱹ ᱠᱚᱫᱚ ᱦᱟᱯᱮᱱ ᱫᱤᱱ ᱨᱮ ᱱᱟᱦᱟᱜ ᱟᱨ ᱦᱚᱸ ᱠᱚ ᱰᱷᱮᱨ ᱠᱚ ᱥᱤᱠᱱᱟᱹᱛ ᱫᱟᱲᱮᱭᱟᱜᱼᱟ ᱚᱱᱟ ᱤᱭᱟᱹᱛᱮ ᱟᱵᱚ ᱱᱚᱝᱠᱟ ᱵᱚᱱ ᱪᱮᱥᱴᱟᱭ ᱢᱟ ᱡᱮᱢᱚᱱ ᱟᱵᱚ ᱟᱲᱮ ᱯᱟᱥᱮᱨᱮ ᱥᱮ ᱵᱟᱦᱨᱮ ᱠᱚᱨᱮ ᱡᱟᱦᱟᱸᱭ ᱠᱚ ᱢᱮᱱᱟᱜ ᱵᱚᱱᱟ ᱴᱚᱞᱟ ᱠᱷᱚᱱ ᱵᱟᱦᱨᱮᱜ ᱠᱟᱱᱟ ᱵᱚᱱ ᱮᱴᱟᱜ ᱫᱤᱥᱚᱢ ᱨᱮ ᱥᱮ ᱮᱴᱟᱜ ᱥᱴᱮᱴ ᱨᱮ ᱮᱴᱟᱜ ᱡᱮᱞᱟ ᱠᱚᱨᱮ ᱡᱟᱦᱟᱸ ᱨᱮᱜᱮᱵᱚᱱ ᱛᱟᱦᱮᱱ ᱟᱵᱚᱣᱟᱜ ᱟᱵᱚᱣᱟᱜ ᱵᱷᱟᱥᱟ ᱛᱮᱫᱚ ᱨᱚᱨᱚᱲ ᱫᱚ ᱟᱞᱚ ᱵᱚᱱ ᱞᱟᱡᱟᱜ ᱢᱟ ᱥᱮ ᱵᱟᱵᱚᱱ ᱵᱚᱛᱚᱨᱚᱜ ᱢᱟ ᱟᱵᱚᱣᱟᱜ ᱵᱷᱟᱥᱟ ᱫᱚ ᱟᱵᱚ ᱜᱮᱵᱚᱱ ᱴᱤᱠᱟᱹᱣ ᱫᱚᱦᱚ ᱫᱟᱲᱮᱭᱟᱜᱼᱟ ᱟᱵᱚ ᱡᱩᱫᱤ ᱟᱵᱚᱣᱟᱜ ᱵᱷᱟᱥᱟ ᱛᱮ ᱵᱟᱵᱚᱱ ᱨᱚᱲᱟ ᱢᱮᱱᱠᱷᱟᱱ ᱟᱵᱚᱵᱚᱱ ᱱᱚᱝᱠᱟ ᱞᱮᱠᱷᱟᱱ ᱵᱚᱱ ᱟᱵᱚᱣᱟᱜ ᱵᱷᱟᱥᱟ ᱦᱚᱸ ᱵᱟᱹᱭ ᱵᱟᱹᱭᱛᱮ ᱟᱫ ᱪᱟᱞᱟᱜᱼᱟ ᱥᱮ ᱟᱫᱚᱜᱼᱟ ᱟᱫᱚ ᱟᱵᱚᱜᱮ ᱚᱱᱟ ᱫᱚ ᱟᱵᱚᱣᱟᱜ ᱵᱷᱟᱥᱟ ᱫᱚ ᱨᱟᱠᱷᱟᱛ ᱡᱚᱜᱟᱣ ᱦᱩᱭᱩᱜ ᱛᱟᱵᱚᱱᱟ ᱛᱮᱦᱮᱧ ᱜᱟᱯᱟ ᱧᱮᱞᱚᱜ ᱠᱟᱱᱟ ᱟᱭᱢᱟ ᱦᱚᱲ ᱜᱮ ᱱᱚᱝᱠᱟ ᱡᱟᱦᱟᱸᱭ ᱢᱮᱱᱟᱜ ᱠᱚᱣᱟ ᱟᱹᱰᱤ ᱡᱮᱢᱚᱱ ᱦᱚᱲ ᱛᱮᱫᱚ ᱵᱟᱠᱚ ᱨᱚᱲ ᱫᱟ ᱢᱮᱱᱠᱷᱟᱱ ᱵᱟᱝᱞᱟ ᱛᱮᱫᱚ ᱟᱹᱰᱤ ᱢᱟᱱᱮ ᱞᱟᱹᱴᱩ ᱠᱚ ᱞᱮᱠᱷᱟᱜ ᱠᱟᱱᱟ ᱥᱮ ᱪᱮᱜ ᱠᱚ ᱞᱮᱠᱷᱟᱜ ᱠᱟᱱᱟ ᱢᱮᱱᱠᱷᱟᱱ ᱟᱹᱰᱤ ᱦᱚᱲ ᱛᱮ ᱨᱚᱲ ᱫᱚ ᱞᱟᱡᱟᱣ ᱠᱚ ᱵᱩᱡᱷᱟᱹᱣᱮᱜᱼᱟ ᱱᱚᱶᱟ ᱠᱚᱵᱚᱱ ᱱᱚᱶᱟ ᱠᱚᱫᱚᱵᱚᱱ ᱫᱮᱭᱟᱭ ᱢᱟ ᱟᱨ ᱟᱵᱚᱣᱟᱜ ᱯᱟᱹᱨᱥᱤ ᱫᱚ ᱟᱵᱚᱵᱚᱱ ᱡᱚᱜᱟᱣ ᱡᱚᱛᱚᱱ ᱢᱟ